ᱵᱤᱨᱵᱷᱩᱢ ᱨᱮ ᱟᱭᱢᱟᱞᱮᱠᱟᱱ ᱥᱮᱵᱟ ᱵᱮᱵᱚᱥᱛᱟ ᱢᱮᱱᱟᱜ ᱟᱠᱟᱫᱟ ᱡᱮᱢᱚᱱ ᱨᱮᱥᱚᱢ ᱛᱚ ᱞᱟᱦᱟ ᱛᱮᱫᱚ ᱨᱮᱥᱚᱢ ᱫᱚᱠᱟᱱ ᱠᱚ ᱪᱟᱞᱟᱣᱮᱫ ᱠᱟᱱᱛᱟᱦᱮᱸᱫᱼᱟ ᱵᱚᱭᱮᱥᱠᱚ ᱦᱚᱲᱫᱚ ᱵᱟᱠᱚ ᱪᱟᱞᱟᱣ ᱫᱟᱲᱮᱭᱟᱜ ᱠᱟᱱ ᱛᱟᱦᱮᱸᱫᱼᱟ ᱨᱮᱥᱚᱢ ᱟᱹᱜᱩ ᱛᱤᱦᱤᱧ ᱜᱟᱯᱟ ᱚᱱᱟ ᱨᱮᱥᱚᱢ ᱫᱚ ᱚᱲᱟᱜ ᱚᱲᱟᱜ ᱦᱤᱡᱩᱜ ᱠᱟᱱᱟ ᱟᱨ ᱡᱟᱦᱟᱸᱭ ᱠᱚ ᱟᱹᱰᱤ ᱦᱟᱲᱟᱢ ᱵᱟᱠᱚ ᱠᱟᱹᱢᱤ ᱫᱟᱲᱮᱭᱟᱜᱼᱟ ᱩᱱᱠᱩ ᱞᱟᱹᱜᱤᱫ ᱛᱮ ᱵᱮᱠᱟᱨ ᱵᱷᱟᱛᱟ ᱴᱟᱠᱟ ᱯᱚᱭᱥᱟᱠᱚ ᱧᱟᱢᱟ ᱡᱟᱛᱮ ᱢᱚᱸᱡᱽ ᱛᱮᱠᱚ ᱡᱚᱢ ᱫᱟᱲᱮᱜ ᱟᱨ ᱢᱤᱫᱴᱮᱱ ᱡᱟᱦᱟᱸᱭ ᱨᱩᱣᱟᱹᱜ ᱦᱟᱥᱩᱜ ᱠᱟᱱᱟᱠᱚ ᱩᱱᱠᱩ ᱴᱟᱠᱟ ᱯᱚᱭᱥᱟ ᱵᱮᱜᱚᱨ ᱛᱮ ᱵᱟᱠᱚ ᱪᱤᱠᱤᱪᱪᱷᱟ ᱫᱟᱲᱮᱜ ᱠᱟᱱ ᱛᱟᱦᱮᱸᱫᱼᱟ ᱛᱤᱦᱤᱧ ᱜᱟᱯᱟ ᱢᱤᱫᱴᱮᱡ ᱥᱟᱥᱛᱚ ᱥᱟᱛᱷᱤ ᱠᱟᱨᱰ ᱠᱚ ᱩᱰᱩᱝ ᱟᱠᱟᱫᱟ ᱚᱱᱟᱛᱮ ᱡᱟᱦᱟᱸ ᱦᱚᱥᱯᱤᱴᱟᱞ ᱨᱮᱜᱮᱢ ᱪᱟᱞᱟᱜ ᱚᱱᱟ ᱥᱟᱥᱛᱚ ᱥᱟᱛᱷᱤ ᱠᱟᱨᱰ ᱩᱫᱩᱜ ᱠᱟᱛᱮᱫ ᱠᱚ ᱪᱤᱠᱤᱷᱟᱟ ᱢᱮᱭᱟ